ᱱᱤᱭᱟᱹ ᱫᱚ ᱱᱚᱶᱟ ᱚᱞ ᱨᱮᱭᱟᱜ ᱢᱤᱫᱴᱮᱱ ᱦᱮᱣᱟ ᱟᱹᱰᱤ ᱢᱚᱸᱡᱽ ᱜᱮ ᱞᱟᱦᱟ ᱛᱮᱫᱚ ᱛᱟᱦᱮᱸ ᱠᱟᱱ ᱛᱤᱧ ᱜᱮᱭᱟ ᱱᱮᱛᱟᱨ ᱫᱚ ᱠᱟᱹᱢᱤ ᱠᱟᱱ ᱰᱷᱮᱨ ᱠᱷᱟᱹᱛᱤᱨ ᱛᱮ ᱥᱟᱹᱨᱤ ᱜᱮ ᱨᱩᱴᱤᱱ ᱢᱟᱯᱷᱚᱠ ᱡᱟᱦᱟᱸ ᱚᱞ ᱜᱟᱱ ᱠᱚᱜᱼᱟ ᱚᱱᱟ ᱫᱚ ᱥᱟᱹᱨᱤ ᱜᱮ ᱠᱚᱢ ᱤᱫᱤᱜ ᱠᱟᱱᱟ ᱵᱟᱹᱭ ᱵᱟᱹᱭᱛᱮ ᱢᱮᱱᱠᱷᱟᱱ ᱡᱮ ᱱᱚᱶᱟ ᱚᱞ ᱵᱮᱱᱟᱣ ᱤᱫᱤ ᱨᱮᱱᱟᱜ ᱞᱮᱠᱷᱟᱱ ᱚᱞ ᱤᱫᱤ ᱞᱮᱠᱷᱟᱱ ᱫᱚ ᱥᱟᱹᱨᱤ ᱜᱮ ᱡᱟᱦᱟᱸ ᱫᱤᱥᱟᱹ ᱛᱟᱦᱮᱸᱱᱟ ᱡᱟᱦᱟᱸ ᱢᱚᱱᱮ ᱦᱟᱹᱡᱩᱜᱼᱟ ᱚᱱᱟ ᱚᱞ ᱫᱚᱦᱚ ᱞᱮᱠᱷᱟᱡ ᱚᱱᱟ ᱦᱚᱸ ᱠᱟᱛᱷᱟ ᱦᱚᱸ ᱠᱤᱱᱛᱩ ᱵᱟᱧᱪᱟᱣ ᱛᱟᱦᱮᱸᱱᱟ ᱟᱨ ᱵᱟᱝ ᱚᱞ ᱵᱤᱞ ᱞᱮᱠᱷᱟᱱ ᱫᱚ ᱠᱤᱱᱛᱩ ᱚᱱᱟ ᱫᱚ ᱠᱤᱱᱛᱩ ᱵᱟᱝ ᱛᱟᱦᱮᱸᱱᱟ ᱱᱚᱶᱟ ᱠᱟᱛᱷᱟ ᱫᱩᱧ ᱦᱩᱫᱤᱥ ᱜᱮᱭᱟ ᱢᱮᱱᱠᱷᱟᱱ ᱞᱟᱦᱟ ᱛᱮᱫᱚ ᱟᱹᱰᱤ ᱟᱭᱢᱟ ᱩᱛᱟᱹᱨ ᱜᱮ ᱥᱮᱨᱮᱧ ᱚᱞ ᱛᱷᱮᱠᱮ ᱠᱟᱹᱦᱟᱱᱤ ᱚᱞ ᱛᱷᱮᱠᱮ ᱱᱟᱴᱚᱠ ᱚᱞ ᱛᱷᱮᱠᱮ ᱡᱟᱦᱟᱱᱟᱜ ᱜᱚᱞᱯᱚ ᱠᱚ ᱚᱞ ᱠᱷᱟᱹᱤᱨ ᱟᱹᱰᱤ ᱟᱴ ᱜᱮᱧ ᱚᱞᱮᱫ ᱠᱟᱱ ᱛᱟᱦᱮᱜ ᱠᱤᱱᱛᱩ ᱱᱟᱦᱟᱜ ᱫᱚ ᱚᱱᱟ ᱠᱚᱫᱚ ᱠᱤᱱᱛᱩ ᱟᱹᱰᱤ ᱟᱭᱢᱟ ᱩᱛᱟᱹᱦᱨᱤᱧ ᱠᱚᱢ ᱟᱠᱟᱜᱼᱟ ᱟᱫᱩᱧ ᱢᱮᱱᱟ ᱥᱟᱹᱨᱤᱜᱮ ᱛᱷᱚᱲᱟ ᱟᱭᱢᱟ ᱨᱚᱠᱚᱢ ᱪᱟᱯ ᱦᱚᱸ ᱱᱤᱛ ᱦᱟᱹᱵᱤᱡ ᱢᱮᱱᱟᱜ ᱛᱮ ᱵᱟᱹᱧ ᱠᱚᱨᱟᱣ ᱫᱟᱲᱮ ᱟᱠᱟᱫᱟ ᱛᱚᱵᱮ ᱤᱧᱟᱜ ᱤᱪᱪᱷᱟ ᱢᱮᱱᱟᱜ ᱛᱤᱧᱟᱹ ᱟᱨᱚ ᱰᱷᱮᱨ ᱠᱟᱭᱛᱤᱧ ᱠᱚᱨᱟᱣᱟ